ᱵᱟᱸᱠᱩᱲᱟ ᱡᱮᱞᱟ ᱨᱮ ᱢᱟᱱᱟᱜ ᱠᱟᱱ ᱯᱚᱨᱚᱵᱽ ᱫᱚ ᱵᱟᱦᱟ ᱟᱨ ᱥᱟᱠᱨᱟᱛ ᱵᱟᱦᱟ ᱨᱮᱫᱚ ᱟᱵᱚ ᱡᱟᱦᱮᱨ ᱜᱟᱲ ᱨᱮ ᱵᱚᱱ ᱵᱚᱸᱜᱟᱭᱟ ᱟᱨ ᱯᱮᱲᱟ ᱠᱚ ᱵᱚᱱ ᱠᱷᱚᱡᱽ ᱠᱚᱣᱟ ᱥᱤᱢ ᱢᱮᱨᱚᱢ ᱠᱚᱵᱚᱱ ᱵᱚᱸᱜᱟ ᱠᱚᱣᱟ ᱟᱨ ᱵᱚᱱ ᱮᱱᱮᱡ ᱥᱮᱨᱮᱧᱟ ᱥᱟᱠᱨᱟᱛ ᱨᱮᱫᱚ ᱟᱵᱚ ᱡᱤᱞ ᱠᱚᱵᱚᱱ ᱯᱤᱴᱷᱟᱹᱭᱟ ᱟᱨ ᱞᱟᱦᱟ ᱨᱮᱜᱮ ᱠᱩᱢᱵᱟᱹ ᱵᱚᱱ ᱡᱩᱛ ᱠᱟᱜᱼᱟ ᱫᱷᱩᱯ ᱦᱤᱞᱚᱜ ᱵᱚᱱ ᱫᱷᱚᱨᱟᱣᱟ ᱟᱨ ᱛᱩᱯᱩ ᱠᱟᱛᱮᱫ ᱱᱟᱣᱟ ᱡᱟᱢᱟ ᱠᱚ ᱦᱚᱨᱚᱜ ᱠᱟᱛᱮᱫ ᱟᱨ ᱵᱚᱱ ᱡᱩᱨᱩᱜᱼᱟ ᱟᱨ ᱚᱲᱟᱜ ᱦᱮᱡ ᱠᱟᱛᱮᱫ ᱵᱚᱸᱜᱟ ᱵᱳᱨᱳ ᱦᱩᱭ ᱠᱟᱛᱮᱫ ᱯᱤᱴᱷᱟᱹ ᱵᱚᱱ ᱡᱚᱢᱟ ᱱᱚᱣᱟ ᱯᱚᱨᱚᱵᱽ ᱠᱚ ᱵᱚᱱ ᱢᱟᱱᱟᱣᱮᱫ ᱛᱮ ᱱᱚᱣᱟ ᱥᱮᱨᱣᱟ ᱠᱚ ᱫᱚ ᱟᱨᱚ ᱡᱷᱟᱞᱠᱟᱣ ᱨᱟᱠᱟᱵ ᱠᱟᱱᱟ